ᱤᱧᱟᱹᱜ ᱵᱟᱜᱟᱱ ᱨᱮ ᱟᱨ ᱤᱧᱟᱹᱜ ᱚᱛᱨᱮ ᱟᱹᱰᱤ ᱯᱨᱚᱠᱟᱨ ᱨᱮᱱᱟᱜ ᱡᱚᱢ ᱫᱟᱨᱮ ᱢᱮᱱᱟᱜᱼᱟ ᱡᱟᱦᱟᱸᱞᱮᱠᱟ ᱥᱟᱱᱛᱨᱟ ᱱᱤᱢᱵᱩ ᱠᱮᱞᱟ ᱟᱨ ᱟᱱᱟᱨ ᱟᱹᱰᱤ ᱟᱨᱦᱚᱸ ᱟᱹᱰᱤ ᱯᱨᱚᱠᱟᱨ ᱨᱮᱱᱟᱜ ᱫᱟᱨᱮ ᱢᱮᱱᱟᱜᱼᱟ ᱟᱨ ᱤᱧᱟᱹᱜ ᱵᱟᱜᱟᱱ ᱨᱮ ᱱᱚᱝᱠᱟᱱ ᱡᱚ ᱫᱟᱨᱮ ᱢᱮᱱᱟᱜᱼᱟ ᱡᱮ ᱡᱚᱛᱚ ᱥᱤᱡᱤᱱ ᱨᱮ ᱟᱨ ᱟᱭᱢᱟ ᱟᱭᱢᱟ ᱯᱨᱚᱠᱟᱨ ᱨᱮᱱᱟᱜ ᱡᱚᱜᱼᱟ ᱡᱟᱦᱟᱸᱞᱮᱠᱟ ᱥᱤᱛᱩᱝ ᱫᱤᱱ ᱫᱚ ᱩᱞ ᱡᱚᱜᱼᱟ ᱩᱞ ᱵᱤᱞᱤᱜᱼᱟ ᱟᱨ ᱟᱥᱟᱲ ᱵᱚᱸᱜᱟ ᱫᱚ ᱠᱩᱫᱽ ᱵᱤᱞᱤᱜᱼᱟ ᱟᱨ ᱠᱩᱫᱽ ᱦᱚᱸ ᱵᱤᱞᱤᱜᱼᱟ ᱟᱨ ᱯᱞᱟᱥ ᱱᱤᱵᱩ ᱦᱚᱸ ᱵᱤᱞᱤᱜᱼᱟ ᱟᱨ ᱱᱤᱵᱩ ᱱᱚᱝᱠᱟᱱ ᱡᱚ ᱠᱟᱱᱟ ᱠᱤ ᱨᱩᱣᱟᱹᱦᱜ ᱠᱷᱚᱱ ᱨᱩᱣᱟᱹᱜ ᱦᱚᱲ ᱦᱚᱸᱠᱚ ᱡᱚᱢ ᱫᱟᱲᱮᱭᱟᱜᱼᱟ ᱟᱨ ᱱᱤᱵᱩ ᱡᱚᱢᱛᱮ ᱢᱚᱪᱟ ᱯᱷᱨᱮᱥ ᱜᱮ ᱵᱩᱡᱷᱟᱹᱜᱼᱟ ᱟᱨ ᱤᱧᱟᱹᱜ ᱵᱟᱜᱟᱱ ᱨᱮ ᱤᱧᱟᱹᱜ ᱡᱚ ᱤᱭᱟᱹ ᱫᱟᱨᱮ ᱠᱚ ᱧᱮᱞᱛᱮ ᱤᱧ ᱟᱹᱰᱤᱜᱤᱧ ᱠᱩᱥᱤᱧ ᱵᱩᱡᱷᱟᱹᱣᱟ